ᱦᱚᱲᱟᱜ ᱫᱚ ᱨᱚᱲ ᱜᱮᱢ ᱨᱟᱹᱲᱟᱜ ᱠᱷᱟᱡ ᱥᱮᱨᱮᱧ ᱟᱨ ᱛᱟᱲᱟᱢ ᱜᱮᱢ ᱦᱤᱞᱟᱹᱣ ᱟᱜ ᱠᱷᱟᱱ ᱮᱱᱮᱡ ᱥᱟᱱᱟᱢᱟᱜ ᱥᱮᱨᱮᱧ ᱜᱮ ᱚᱱᱚᱬᱦᱮᱸ ᱠᱟᱱᱟ ᱟᱨ ᱥᱟᱱᱟᱢ ᱚᱱᱚᱬᱦᱮᱸ ᱜᱮ ᱥᱮᱨᱮᱧ ᱠᱟᱱᱟ ᱚᱱᱠᱟᱜᱮ ᱢᱤᱫᱴᱮᱱ ᱚᱱᱚᱬᱦᱮᱸ ᱥᱮᱨᱮᱧ ᱦᱚᱢ ᱢᱮᱱ ᱠᱮᱭᱟ ᱟᱯᱱᱟᱨ ᱫᱚᱢ ᱪᱟᱞᱟᱜ ᱠᱟᱱᱟ ᱵᱚᱨᱫᱷᱚᱢᱟᱱ ᱱᱟᱢᱟᱞ ᱠᱟᱹᱢᱤ ᱦᱚᱲᱢᱚ ᱨᱮ ᱜᱤᱫᱽᱨᱟᱹᱢ ᱵᱟᱹᱜᱤᱭᱟᱭ ᱠᱟᱱᱟ ᱢᱟᱹᱭᱮ ᱦᱩᱭ ᱞᱮᱱᱠᱷᱟᱡ ᱢᱟᱹᱭ ᱫᱚ ᱨᱟᱹᱱᱤᱨ ᱵᱤᱴᱤ ᱵᱟᱹᱵᱩᱭ ᱦᱩᱭ ᱞᱮᱱᱠᱷᱟᱡ ᱵᱟᱹᱵᱩ ᱡᱚᱭᱟᱱᱛ ᱵᱚᱪᱷᱚᱨ ᱵᱚᱪᱷᱚᱨ ᱯᱟᱨᱚᱢᱮᱱ ᱟᱭᱢᱟ ᱵᱚᱪᱷᱚᱨ ᱯᱟᱨᱚᱢᱮᱱ ᱢᱚᱬᱮ ᱵᱚᱪᱷᱚᱨ ᱫᱤᱱ ᱨᱮᱦᱚᱸ ᱵᱟᱢ ᱨᱩᱣᱟᱹᱲ ᱞᱮᱱ ᱟᱢᱟᱜ ᱨᱚᱲ ᱠᱟᱛᱷᱟᱜᱮᱢ ᱦᱤᱲᱤᱧ ᱥᱟᱹᱜᱤᱧ ᱠᱮᱫᱟ ᱥᱟᱹᱨᱤ ᱥᱟᱹᱜᱤᱧ ᱫᱤᱥᱚᱢ ᱨᱮᱱ ᱦᱤᱨᱟᱹᱢ ᱟᱹᱧ ᱠᱟᱱ ᱱᱚᱣᱟ ᱥᱮᱨᱮᱧ ᱥᱮ ᱚᱱᱚᱬᱦᱮᱸ ᱫᱚ ᱟᱭᱢᱟ ᱦᱚᱲ ᱴᱷᱮᱱ ᱜᱤᱧ ᱥᱮᱨᱮᱧ ᱵᱟᱲᱟᱣ ᱠᱟᱣᱫᱟ ᱱᱚᱣᱟ ᱚᱱᱚᱲᱦᱮᱸᱨᱮ ᱟᱵᱚ ᱦᱚᱲ ᱦᱚᱯᱚᱱᱟᱜ ᱡᱤᱭᱚᱱ ᱨᱮᱱᱟᱜ ᱠᱟᱛᱷᱟ ᱚᱞ ᱢᱮᱱᱟᱜᱼᱟ ᱟᱨ ᱟᱵᱚᱨᱮᱱ ᱢᱟᱨᱮ ᱦᱚᱲ ᱦᱚᱸ ᱱᱚᱝᱠᱟᱱᱟᱜ ᱠᱟᱛᱷᱟ ᱫᱚᱠᱚ ᱨᱚᱲ ᱵᱟᱲᱟ ᱟᱠᱟᱫ ᱜᱮᱭᱟ ᱟᱹᱰᱤ ᱞᱟᱦᱟ ᱨᱮᱦᱚᱸ ᱟᱨ ᱟᱹᱰᱤ ᱟᱸᱴ ᱠᱚ ᱠᱩᱥᱤ ᱟᱠᱟᱫᱟ ᱟᱵᱚ ᱦᱚᱲ ᱦᱚᱯᱚᱱ ᱫᱚ ᱚᱱᱟ ᱜᱮᱵᱚᱱ ᱠᱩᱥᱤᱭᱟᱜᱼᱟ ᱚᱠᱟ ᱫᱚ ᱟᱵᱚ ᱡᱤᱭᱚᱱ ᱥᱟᱞᱟᱜ ᱡᱚᱯᱲᱟᱣ ᱛᱟᱸᱦᱮᱱ ᱟᱵᱟᱨ ᱫᱩᱠ ᱥᱩᱠᱷ ᱥᱟᱞᱟᱜ ᱡᱚᱯᱲᱟᱣ ᱛᱟᱸᱦᱮᱱ ᱟᱨ ᱯᱟᱥᱮᱡ ᱚᱱᱟ ᱞᱟᱹᱜᱤᱫ ᱜᱮ ᱱᱚᱣᱟ ᱠᱟᱛᱷᱟ ᱠᱚᱫᱚ ᱡᱟᱸᱦᱟᱭ ᱴᱷᱮᱡ ᱜᱤᱧ ᱨᱚᱲ ᱟᱠᱟᱫ ᱥᱟᱹᱨᱤᱜᱮ ᱟᱹᱰᱤ ᱟᱸᱴ ᱠᱚ ᱠᱩᱥᱤᱭᱟᱜᱼᱟ